ᱱᱮᱛᱟᱨᱫᱚ ᱵᱷᱟᱨᱚᱛ ᱫᱤᱥᱚᱢ ᱨᱮᱱᱟᱜ ᱥᱮᱪᱮᱫ ᱵᱮᱵᱚᱥᱛᱟ ᱫᱚ ᱢᱚᱴᱟᱢᱩᱴᱤ ᱵᱷᱟᱜᱮ ᱜᱮ ᱧᱮᱞᱚᱜ ᱠᱟᱱᱟ ᱪᱮᱫᱟᱜ ᱥᱮ ᱥᱠᱩᱞ ᱠᱚᱨᱮ ᱠᱚᱞᱮᱡᱽ ᱠᱚᱨᱮ ᱜᱤᱫᱽᱨᱟᱹ ᱦᱚᱸ ᱥᱟᱱᱛᱟᱞᱤ ᱜᱤᱫᱽᱨᱟᱹᱦᱚᱸ ᱟᱹᱰᱤ ᱥᱟᱸᱜᱮᱠᱚ ᱧᱮᱞᱚᱜ ᱠᱟᱱ ᱛᱟᱵᱚᱱᱟ ᱟᱨ ᱥᱮ ᱞᱟᱯᱷᱟᱝ ᱥᱮᱫ ᱯᱟᱲᱦᱟᱜ ᱞᱟᱹᱜᱤᱫ ᱦᱚᱸ ᱥᱚᱨᱠᱟᱨ ᱴᱷᱮᱱᱠᱷᱚᱱ ᱜᱚᱲᱚ ᱧᱟᱢᱚᱜ ᱠᱟᱱ ᱜᱮᱭᱟ ᱡᱮᱞᱮᱠᱟ ᱡᱮᱢᱚᱱ ᱦᱟᱭ ᱥᱠᱩᱞ ᱨᱮ ᱜᱤᱫᱽᱨᱟᱹ ᱦᱤᱡᱩᱜ ᱥᱮᱱᱚᱜ ᱞᱟ ᱜᱤᱫ ᱥᱟᱭᱠᱮᱞᱠᱚ ᱮᱢᱟᱣᱟᱠᱚ ᱠᱟᱱᱟ ᱡᱚᱢᱼᱧᱩ ᱨᱮᱱᱟᱜ ᱵᱮᱵᱚᱥᱛᱟ ᱢᱮᱱᱟᱜᱼᱟ ᱯᱨᱟᱭᱢᱟᱨᱤ ᱨᱮ ᱡᱮᱢᱚᱱ ᱡᱚᱛᱚ ᱞᱮᱠᱟᱱᱟᱜ ᱵᱳᱭ ᱠᱷᱟᱛᱟ ᱮᱦᱚᱵ ᱠᱟᱛᱮᱫ ᱡᱩᱛᱳ ᱟᱝᱜᱽᱨᱚᱵ ᱠᱤᱪᱨᱤᱡ ᱦᱚᱸᱠᱚ ᱮᱢᱟᱣᱟᱠᱚ ᱠᱟᱱᱟ ᱦᱮᱸᱜᱼᱮ ᱱᱤᱭᱟᱹᱠᱚ ᱥᱩᱡᱳᱜᱽ ᱥᱩᱵᱤᱫᱷᱟᱫᱚ ᱟᱹᱰᱤ ᱵᱷᱟᱜᱮ ᱫᱤᱠ ᱟᱨ ᱥᱟᱱᱛᱟᱞᱤ ᱢᱤᱰᱤᱭᱟᱢ ᱦᱚᱸ ᱚᱱᱠᱟᱜᱮ ᱪᱟᱹᱞᱩᱣ ᱠᱟᱱᱟ ᱟᱛᱳ ᱟᱛᱳ ᱯᱚᱱᱚᱛ ᱠᱚᱨᱮᱦᱚᱸ ᱴᱷᱤᱠᱴᱷᱟᱠ ᱜᱮ ᱪᱟᱞᱟᱜ ᱠᱟᱱᱟ ᱢᱮᱱᱠᱷᱟᱱ ᱠᱤᱪᱷᱩ ᱠᱤᱪᱷᱩ ᱤᱥᱠᱩᱞ ᱨᱮ ᱢᱟᱪᱮᱫ ᱨᱮᱱᱟᱜ ᱟᱹᱰᱤ ᱮᱴᱠᱮᱴᱚᱬᱮ ᱪᱟᱞᱟᱜ ᱠᱟᱱᱟ ᱚᱱᱟ ᱠᱟᱨᱚᱱᱛᱮ ᱴᱷᱤᱠᱴᱷᱟᱠ ᱯᱟᱲᱦᱟᱣᱠᱚ ᱦᱚᱸ ᱵᱟᱝ ᱦᱩᱭᱩᱜ ᱠᱟᱱᱟ ᱥᱟᱱᱛᱟᱞᱤᱛᱮ ᱟᱨ ᱚᱱᱟ ᱞᱟᱹᱜᱤᱫᱛᱮ ᱦᱚᱸ ᱥᱚᱨᱠᱟᱨᱤ ᱴᱷᱮᱱ ᱟᱵᱚ ᱫᱟᱵᱤᱼᱫᱟᱵᱟ ᱵᱚᱱ ᱮᱢᱟᱠᱟᱫᱟ ᱵᱟᱰᱟᱭ ᱚᱪᱚᱣ ᱟᱠᱟᱫᱮᱭᱟ ᱵᱚᱱ ᱡᱮ ᱟᱞᱮ ᱢᱟᱪᱮᱫ ᱟᱹᱰᱤ ᱢᱩᱥᱠᱤᱞ ᱦᱩᱭᱩᱜ ᱠᱟᱱᱟ ᱥᱮ ᱦᱚᱸᱜᱼᱚᱭ ᱦᱳᱥᱴᱮᱹᱞ ᱠᱚ ᱴᱷᱤᱠᱴᱷᱟᱠ ᱯᱚᱨᱤᱠᱟᱴᱷᱟᱢᱳ ᱵᱟᱹᱱᱩᱜᱼᱟ ᱡᱟᱨ ᱡᱚᱱᱱᱚ ᱠᱤᱱᱛᱩ ᱛᱟᱦᱮᱱ ᱦᱚᱸ ᱟᱹᱰᱤ ᱦᱟᱨᱚᱱᱚᱜ ᱠᱟᱱᱟᱠᱚ ᱜᱤᱫᱽᱨᱟᱹ ᱟᱨ ᱱᱚᱣᱟᱜᱮ ᱢᱮᱱ ᱛᱮᱱᱟᱜ ᱫᱚ